ᱦᱮᱸ ᱢᱟᱡᱷᱤ ᱵᱟᱵᱟ ᱢᱮᱱᱫᱟᱹᱧ ᱡᱮ ᱟᱞᱮ ᱢᱤᱫ ᱴᱮᱱ ᱵᱤᱴᱤᱭ ᱦᱟᱨᱟ ᱟᱠᱟᱱᱟᱭ ᱟᱫᱚ ᱱᱚᱝᱠᱟ ᱯᱮᱲᱟ ᱠᱚᱞᱮ ᱧᱮᱞ ᱠᱮᱫ ᱠᱚᱣᱟ ᱛᱚ ᱟᱞᱮ ᱱᱚᱶᱟ ᱵᱟᱯᱞᱟ ᱢᱤᱫ ᱴᱮᱱ ᱜᱚᱴᱟᱞᱮ ᱠᱷᱚᱡᱚᱜ ᱠᱟᱱᱟ ᱛᱚ ᱪᱮᱫ ᱞᱮᱠᱟ ᱵᱟᱯᱞᱟ ᱞᱮᱱᱠᱷᱟᱱ ᱛᱤᱱᱟᱹᱜ ᱵᱷᱟᱜᱮ ᱦᱳᱭᱳᱜᱼᱟ ᱡᱮ ᱚᱱᱟ ᱱᱚᱶᱟ ᱫᱤᱥᱚᱢ ᱨᱮᱢᱟ ᱟᱭᱢᱟ ᱨᱚᱠᱚᱢ ᱥᱟᱶᱛᱟᱞ ᱥᱚᱢᱟᱡᱽ ᱢᱮᱱᱟᱜᱼᱟ ᱫᱤᱭᱮ ᱟᱵᱚ ᱱᱚᱶᱟ ᱥᱚᱢᱟᱡᱽ ᱨᱮ ᱚᱠᱟᱞᱮᱠᱟ ᱵᱟᱯᱞᱟ ᱞᱮᱱ ᱠᱷᱟᱱ ᱴᱷᱤᱠᱚᱜᱼᱟ ᱛᱷᱚᱲᱟᱢ ᱞᱟᱹᱭᱟᱹᱧᱟ ᱦᱮᱸ ᱡᱮᱢᱚᱱ ᱡᱮᱢᱚᱱ ᱦᱚᱲᱟᱜ ᱪᱮᱫ ᱞᱮᱠᱟ ᱵᱟᱯᱞᱟ ᱦᱳᱭᱳᱜᱼᱟ ᱚᱱᱠᱟᱜᱮ ᱠᱩᱞᱟᱹᱣ ᱡᱩᱞᱟᱹᱣ ᱢᱮᱱᱟᱜ ᱛᱤᱧᱟ ᱚᱱᱠᱟ ᱞᱮᱠᱟ ᱦᱮᱸᱢᱟ ᱛᱟᱦᱚᱞᱮ ᱱᱚᱶᱟ ᱞᱮᱠᱟᱜᱮ ᱪᱮᱫ ᱞᱮᱠᱟ ᱞᱟᱝ ᱜᱟᱞᱢᱟᱨᱟᱣ ᱠᱮᱫᱟ ᱚᱱᱠᱟᱜᱮ ᱱᱤᱭᱟᱹ ᱵᱟᱯᱞᱟ ᱜᱚᱴᱟᱭ ᱢᱮ ᱦᱤᱡᱩᱜ ᱢᱮ ᱜᱟᱞᱢᱟᱨᱟᱣ ᱦᱟᱡᱩᱜ ᱢᱟᱥ ᱡᱮᱴᱟ ᱦᱮᱸ ᱫᱮᱞᱟ ᱫᱟᱜ ᱫᱤᱱ ᱪᱷᱩᱴᱤᱭᱮᱱᱟ ᱛᱚ ᱚᱱᱟᱛᱮ ᱮᱠᱴᱩ ᱞᱟᱦᱟ ᱧᱚᱜ ᱞᱮᱠᱷᱟᱱ ᱵᱷᱟᱜᱮ ᱦᱳᱭ ᱠᱚᱜᱼᱟ ᱴᱷᱤᱠ ᱜᱮᱭᱟ ᱦᱮᱸ ᱪᱟᱞᱟᱜ ᱟᱞᱤᱝ ᱦᱟᱸᱜ ᱛᱟᱦᱞᱮ ᱴᱷᱤᱠ ᱜᱮᱭᱟ